ᱟᱪᱪᱷᱟ ᱵᱟᱹᱵᱩ ᱟᱢ ᱞᱟᱹᱭ ᱟᱵᱚᱱ ᱢᱮ ᱡᱮ ᱟᱢ ᱚᱠᱟ ᱠᱚ ᱡᱟᱭᱜᱟᱢ ᱫᱟᱲᱟ ᱟᱠᱟᱫᱼᱟ ᱟᱨ ᱚᱱᱟᱠᱚ ᱨᱮᱱᱟᱜ ᱠᱷᱟᱴᱚᱛᱮ ᱢᱤᱫᱵᱟᱨ ᱠᱟᱛᱷᱟ ᱞᱟᱹᱭ ᱟᱡᱚᱢ ᱟᱵᱚᱱ ᱢᱮ ᱚᱱᱠᱟᱢᱟ ᱟᱹᱰᱤᱜᱟᱱ ᱡᱟᱭᱜᱟᱧ ᱫᱟᱬᱟ ᱟᱠᱟᱫᱼᱟ ᱚᱱᱟ ᱠᱚ ᱢᱚᱫᱽᱫᱷᱮ ᱨᱮ ᱢᱤᱫᱴᱟᱝ ᱦᱩᱭᱩᱜ ᱠᱟᱱᱟ ᱡᱩᱵᱽᱞᱤ ᱯᱟᱨᱠ ᱡᱟᱦᱟᱸ ᱨᱮ ᱟᱹᱰᱤ ᱜᱟᱱ ᱫᱟᱨᱮ ᱠᱚ ᱢᱮᱱᱟᱜᱼᱟ ᱪᱮᱬᱮ ᱠᱚ ᱢᱮᱱᱟᱜ ᱠᱚᱣᱟ ᱛᱟᱹᱨᱩᱵ ᱵᱟᱱᱟ ᱟᱹᱰᱤ ᱜᱟᱱ ᱚᱱᱠᱟᱱ ᱡᱟᱱᱩᱣᱟᱨ ᱢᱮᱱᱟᱜ ᱠᱚᱣᱟ ᱟᱨ ᱢᱟᱜᱟᱲ ᱠᱚᱦᱚᱸ ᱢᱮᱱᱟᱜ ᱠᱚᱣᱟ ᱟᱞᱮ ᱟᱹᱰᱤ ᱜᱟᱱ ᱜᱟᱛᱮ ᱛᱮᱞᱮ ᱪᱟᱞᱟᱣ ᱞᱮᱱᱟ ᱛᱟᱦᱮᱫ ᱫᱚᱢᱮ ᱦᱚᱲ ᱞᱮ ᱪᱟᱞᱟᱣ ᱞᱮᱱᱟ ᱟᱨ ᱫᱚᱢᱮ ᱢᱚᱸᱡᱟ ᱜᱮ ᱵᱩᱡᱷᱟᱹᱜ ᱠᱟᱱᱟ ᱛᱟᱦᱮᱸ ᱨᱟᱹᱥᱠᱟᱹ ᱜᱮ ᱵᱩᱡᱷᱟᱹᱜ ᱠᱟᱱᱟ ᱛᱟᱦᱮᱸᱫ ᱩᱱᱟᱹᱜ ᱦᱚᱲ ᱞᱮ ᱪᱟᱞᱟᱣ ᱞᱮᱱᱟ ᱛᱟᱦᱮᱸᱫ ᱟᱨ ᱚᱸᱰᱮ ᱱᱟᱜ ᱥᱤᱱ ᱠᱚ ᱡᱟᱦᱟᱸ ᱢᱮᱱᱟᱜᱼᱟ ᱫᱟᱨᱮ ᱠᱚ ᱜᱚᱰᱟ ᱠᱚ ᱟᱹᱰᱤ ᱱᱟᱯᱟᱭ ᱜᱮ ᱧᱮᱞᱚᱜ ᱠᱟᱱᱟ ᱛᱟᱦᱮᱸᱫ ᱟᱨ ᱡᱟᱦᱟᱸ ᱚᱱᱟ ᱫᱟᱜ ᱠᱚ ᱢᱮᱱᱟᱜᱼᱟ ᱢᱟᱱᱮ ᱯᱟᱹᱥᱤᱨᱚᱜ ᱠᱟᱱᱟ ᱛᱟᱦᱮᱸᱫ ᱯᱩᱨᱟᱹ ᱡᱚᱞ ᱢᱤᱱᱟᱨ ᱞᱮᱠᱟ ᱠᱚ ᱵᱮᱱᱟᱣ ᱟᱠᱟᱫ ᱛᱟᱦᱮᱸᱫ ᱚᱱᱟ ᱠᱚ ᱧᱮᱞᱛᱮ ᱫᱚᱢᱮ ᱠᱩᱥᱤᱜᱮᱧ ᱵᱩᱡᱷᱟᱹᱣ ᱠᱮᱜᱼᱟ ᱛᱟᱦᱮᱸᱫ ᱪᱤᱠᱟᱹᱛᱮ ᱚᱱᱠᱟᱱᱟᱜ ᱵᱟᱹᱧ ᱞᱮᱜᱼᱟ ᱛᱟᱦᱮᱫ ᱟᱨ ᱟᱹᱰᱤ ᱦᱚᱲᱞᱮ ᱪᱟᱞᱟᱣ ᱞᱮᱱᱟ ᱛᱟᱦᱮᱸᱫ ᱟᱨ ᱢᱤᱫ ᱥᱟᱶ ᱛᱮᱞᱮ ᱧᱮᱞ ᱠᱮᱜᱼᱟ ᱛᱚ ᱫᱚᱢᱮ ᱨᱟᱹᱥᱠᱟᱹ ᱜᱮ ᱵᱩᱡᱷᱟᱹᱜ ᱠᱟᱱᱟ ᱛᱟᱦᱮᱸᱫ ᱟᱨᱚ ᱚᱱᱠᱟ ᱡᱟᱭᱜᱟ ᱫᱚᱢᱤᱧ ᱫᱟᱲᱟ ᱟᱠᱟᱫ ᱜᱮᱭᱟ

ᱚᱱᱠᱟ ᱡᱮᱢᱚᱱ ᱦᱩᱭᱮᱱᱟ ᱚᱱᱟ ᱠᱚ ᱢᱚᱫᱽᱫᱷᱮ ᱨᱮ ᱮᱠᱴᱩ ᱰᱮᱢ ᱦᱩᱭᱮᱱᱟ ᱪᱟᱹᱱᱰᱤ ᱰᱮᱢ ᱚᱸᱰᱮ ᱦᱚᱸᱞᱮ ᱪᱟᱞᱟᱣ ᱞᱮᱱᱟ ᱛᱟᱦᱮᱸᱫ ᱚᱸᱰᱮ ᱰᱷᱚᱸᱜᱟ ᱠᱚᱞᱮ ᱧᱮᱞ ᱠᱮᱜᱼᱟ ᱰᱷᱚᱸᱜᱟ ᱠᱚᱨᱮᱞᱮ ᱫᱮᱡ ᱮᱱᱟ ᱫᱚᱢᱮ ᱪᱮᱦᱨᱟ ᱰᱮᱢ ᱧᱮᱞᱚᱜ ᱠᱟᱱᱟ ᱫᱟᱜ ᱠᱚ ᱫᱚᱢᱮ ᱥᱟᱯᱷᱟ ᱜᱮ ᱛᱟᱦᱮᱸ ᱠᱟᱱᱟ ᱚᱨ ᱠᱟᱪᱨᱟ ᱠᱚ ᱮᱠᱫᱚᱢ ᱵᱟᱭ ᱛᱟᱦᱮᱸ ᱠᱟᱱᱟ ᱯᱩᱨᱟᱹ ᱥᱟᱯᱷᱟ ᱥᱩᱫᱽᱨᱟᱹ ᱜᱮ ᱫᱟᱨᱮ ᱠᱚ ᱜᱟᱹᱰᱤ ᱠᱚᱦᱚᱸ ᱟᱹᱰᱤ ᱵᱮᱥ ᱜᱮᱠᱚ ᱫᱚᱦᱚ ᱠᱟᱜᱼᱟ ᱠᱚ ᱯᱟᱨᱠ ᱠᱟᱜᱼᱟ ᱠᱚ ᱱᱟᱯᱟᱭ ᱛᱮ ᱟᱨ ᱰᱷᱚᱸᱜᱟ ᱨᱮᱦᱚᱸ ᱟᱹᱰᱤ ᱪᱮᱨᱦᱟᱹᱧ ᱵᱩᱡᱷᱟᱹᱣ ᱠᱮᱜᱼᱟ ᱚᱸᱰᱮᱞᱮ ᱫᱮᱡ ᱮᱱᱟ ᱟᱨ ᱥᱩᱭᱮᱴᱟᱨ ᱞᱮᱠᱟᱱᱟᱜ ᱮᱠᱴᱩ ᱠᱚ ᱦᱚᱨᱟᱜᱟ ᱠᱤ ᱚᱱᱟ ᱫᱟᱜ ᱨᱮᱢ ᱧᱩᱨᱩᱜ ᱨᱮᱦᱚᱸ ᱵᱟᱢ ᱰᱩᱵᱩᱡᱚᱜᱼᱟ ᱟᱨ ᱟᱹᱰᱤ ᱢᱚᱸᱡᱽ ᱜᱮ ᱵᱩᱡᱷᱟᱹᱣ ᱮᱱᱟ ᱨᱟᱹᱥᱠᱟᱹ ᱜᱮ